ᱦᱮᱸ ᱢᱮᱱᱠᱷᱟᱱ ᱱᱚᱣᱟ ᱟᱞᱮ ᱱᱚᱣᱟ ᱴᱚᱴᱷᱟ ᱨᱮᱫᱚ ᱢᱟᱨᱟᱝ ᱜᱟᱰᱟ ᱥᱩᱨ ᱜᱮᱭᱟ ᱡᱟᱦᱟᱸᱫᱚ ᱱᱟᱹᱭ ᱠᱚ ᱢᱮᱛᱟᱜ ᱠᱟᱱᱟ ᱚᱸᱰᱮ ᱟᱞᱮ ᱦᱟᱹᱠᱩ ᱥᱟᱵᱞᱮ ᱪᱟᱞᱟᱜ ᱜᱮᱭᱟ ᱯᱨᱟᱭ ᱜᱮ ᱟᱫᱚ ᱚᱱᱟ ᱞᱮᱠᱟᱛᱮ ᱱᱚᱜᱼᱚᱭ ᱥᱤᱛᱩᱝ ᱫᱤᱱ ᱠᱷᱟᱱᱜᱮ ᱟᱞᱮ ᱫᱚ ᱦᱟᱹᱠᱩ ᱥᱟᱵᱞᱮ ᱪᱟᱞᱟᱜᱼᱟ ᱟᱫᱚ ᱚᱸᱰᱮ ᱦᱟᱹᱠᱩ ᱟᱞᱮ ᱱᱟᱱᱟ ᱨᱚᱠᱚᱢ ᱦᱟᱹᱠᱩᱞᱮ ᱥᱟᱵ ᱠᱚᱣᱟ ᱩᱱᱠᱩ ᱵᱟᱢᱵᱤ ᱦᱟᱹᱠᱩ ᱜᱟᱹᱲᱟᱹᱭ ᱦᱟᱹᱠᱩ ᱯᱩᱴᱷᱤ ᱦᱟᱹᱠᱩ ᱠᱚ ᱚᱱᱠᱟᱜᱮ ᱩᱱᱠᱩ ᱨᱩᱦᱤ ᱦᱟᱹᱠᱩ ᱠᱚ ᱠᱟᱛᱞᱟ ᱦᱟᱹᱠᱩ ᱠᱚ ᱯᱨᱟᱭ ᱡᱚᱛᱚ ᱨᱚᱠᱚᱢ ᱦᱟᱹᱠᱩ ᱜᱮᱞᱮ ᱥᱟᱵ ᱠᱚᱣᱟ ᱛᱚᱵᱮ ᱠᱷᱟᱱ ᱱᱩᱠᱩ ᱦᱟᱹᱠᱩ ᱠᱚ ᱢᱩᱫᱽᱨᱮ ᱢᱟᱱᱮ ᱨᱩᱦᱤ ᱠᱚ ᱠᱟᱛᱞᱟ ᱠᱚ ᱱᱩᱠᱩ ᱠᱚᱣᱟᱜ ᱫᱟᱢᱫᱚ ᱢᱟᱱᱮ ᱫᱩ ᱥᱚ ᱠᱷᱚᱱ ᱫᱩ ᱥᱚ ᱵᱤᱥ ᱴᱟᱠᱟ ᱫᱷᱟᱹᱨᱤᱡ ᱠᱚ ᱫᱟᱢᱚᱜᱼᱟ ᱢᱮᱱᱠᱷᱟᱱ ᱩᱱᱠᱩ ᱡᱟᱦᱟᱸᱭ ᱠᱚ ᱢᱮᱱᱫᱚ ᱩᱱᱠᱩ ᱨᱚᱸᱫᱟ ᱦᱟᱹᱠᱩ ᱩᱱᱠᱩ ᱨᱚᱸᱫᱟ ᱦᱟᱹᱠᱩ ᱠᱚᱣᱟᱜ ᱫᱟᱢ ᱫᱚ ᱟᱹᱰᱤᱜᱮ ᱵᱮᱥᱤᱭᱟ ᱩᱱᱠᱩ ᱫᱚ ᱪᱟᱨᱥᱚ ᱴᱟᱠᱟ ᱠᱤᱞᱳ ᱟᱞᱮ ᱱᱚᱣᱟ ᱠᱚᱨᱮ ᱫᱚᱠᱚ ᱧᱟᱢᱚᱜ ᱟᱠᱚ ᱟᱫᱚ ᱚᱱᱟ ᱞᱮᱠᱟᱛᱮ ᱱᱚᱸᱰᱮ ᱦᱟᱹᱠᱩ ᱠᱚᱫᱚ ᱟᱞᱮ ᱯᱨᱟᱭ ᱜᱮᱞᱮ ᱥᱟᱵ ᱠᱚᱣᱟ ᱟᱨ ᱟᱹᱞᱤᱧ ᱫᱚ ᱱᱟᱦᱟᱜ ᱩᱱᱠᱩ ᱢᱟᱺᱜᱽᱨᱤ ᱦᱟᱹᱠᱩᱜᱮ ᱵᱮᱥᱤ ᱫᱚᱞᱤᱧ ᱠᱩᱥᱤ ᱟᱠᱚᱣᱟ ᱟᱫᱚ ᱩᱱᱠᱩ ᱟᱹᱰᱤ ᱠᱚᱢ ᱠᱚ ᱧᱟᱢᱚᱜᱼᱟ ᱟᱨ ᱩᱱᱠᱩ ᱜᱮ ᱟᱹᱞᱤᱧ ᱞᱟᱹᱜᱤᱫ ᱛᱮᱫᱚ ᱟᱹᱰᱤ ᱠᱩᱥᱤ ᱫᱚᱞᱤᱧ ᱠᱩᱥᱤ ᱟᱠᱚᱣᱟ ᱢᱮᱱᱠᱷᱟᱱ ᱱᱚᱣᱟ ᱠᱚᱨᱮ ᱫᱚ ᱩᱱᱠᱩ ᱢᱟᱺᱜᱽᱨᱤ ᱠᱚᱫᱚ ᱠᱚᱢ ᱠᱚ ᱧᱟᱢᱚᱜᱼᱟ ᱢᱮᱱᱠᱷᱟᱱ ᱜᱟᱹᱲᱟᱹᱭ ᱦᱟᱹᱠᱩ ᱠᱚ ᱯᱩᱴᱷᱤ ᱦᱟᱹᱠᱩ ᱠᱚ ᱱᱩᱠᱩ ᱫᱚ ᱠᱟᱹᱡ ᱟᱹᱰᱤ ᱥᱚᱥᱛᱟ ᱠᱚ ᱧᱟᱢᱚᱜᱼᱟ ᱱᱚᱣᱟ ᱱᱟᱹᱭ ᱨᱮ ᱟᱨ ᱩᱱᱠᱩ ᱠᱚᱞᱮ ᱜᱚᱡ ᱠᱚᱣᱟ ᱟᱨ ᱩᱱᱠᱩ ᱟᱹᱜᱩ ᱠᱟᱛᱮᱫ ᱡᱚᱛᱚ ᱡᱩᱫᱤ ᱵᱟᱝᱞᱮ ᱡᱚᱢ ᱪᱟᱵᱟ ᱠᱚᱣᱟ ᱟᱫᱚ ᱟᱫᱷᱮᱱ ᱫᱚᱞᱮ ᱛᱟᱥᱮ ᱨᱚᱦᱚᱲ ᱠᱚᱣᱟ ᱟᱨ ᱩᱱᱠᱩ ᱫᱚ ᱦᱟᱱᱟ ᱟᱥᱟᱲ ᱥᱟᱱ ᱫᱤᱱ ᱩᱱᱠᱩ ᱟᱢᱲᱟ ᱥᱟᱞᱟᱜ ᱢᱮᱥᱟ ᱠᱟᱛᱮᱫ ᱩᱱᱠᱩ ᱞᱮ ᱡᱚᱢ ᱠᱚᱣᱟ